ᱦᱮᱸ ᱤᱧ ᱥᱟᱶ ᱜᱷᱚᱴᱟᱣ ᱠᱟᱱᱟ ᱚᱱᱠᱟᱱᱟᱜ ᱫᱩᱨᱜᱷᱚᱴᱚᱱᱟ ᱡᱟᱦᱟᱸ ᱤᱧ ᱵᱟᱹᱧ ᱟᱸᱥ ᱠᱟᱱ ᱛᱟᱦᱮᱱᱟ ᱤᱧ ᱢᱤᱫ ᱫᱤᱱ ᱵᱟᱭᱤᱠ ᱟᱛᱮᱫ ᱫᱟᱬᱟᱱᱤᱧ ᱪᱟᱞᱟᱣ ᱞᱮᱱᱟ ᱟᱨ ᱚᱱᱟᱨᱮ ᱠᱮᱢᱮᱨᱟ ᱦᱚᱸ ᱥᱮᱹᱴ ᱛᱟᱦᱮᱸ ᱠᱟᱱᱟ ᱢᱮᱱᱠᱷᱟᱱ ᱪᱟᱞᱟᱜ ᱦᱚᱨ ᱨᱮ ᱟᱭᱢᱟ ᱨᱚᱠᱚᱢ ᱠᱟᱹᱴᱤᱡ ᱞᱟᱹᱴᱩ ᱜᱟᱰᱷᱟ ᱛᱟᱦᱮᱸ ᱞᱮᱱᱟ ᱟᱨ ᱤᱧ ᱫᱚ ᱵᱟᱹᱧ ᱧᱮᱞ ᱠᱟᱜ ᱛᱟᱦᱮᱱᱟ ᱟᱨ ᱪᱟᱞᱟᱜ ᱦᱚᱨᱛᱮ ᱤᱧ ᱵᱟᱹᱧ ᱢᱚᱱᱮ ᱠᱟᱜ ᱛᱟᱦᱮᱱ ᱡᱮ ᱤᱧ ᱥᱟᱶ ᱱᱚᱝᱠᱟ ᱩᱱᱟᱹᱜ ᱞᱟᱹᱴᱩ ᱫᱩᱨᱜᱷᱚᱴᱚᱱᱟ ᱦᱩᱭᱩᱜᱼᱟ ᱡᱟᱦᱟᱸ ᱨᱮ ᱤᱧ ᱦᱚᱲ ᱛᱟᱞᱟᱨᱮ ᱦᱚᱲ ᱛᱟᱞᱟᱨᱮ ᱟᱹᱰᱤ ᱡᱳᱨ ᱛᱟᱣᱟᱜ ᱠᱟᱛᱮᱫ ᱤᱧ ᱧᱩᱨᱦᱩᱭ ᱮᱱᱟ ᱟᱨ ᱤᱧᱟᱹᱜ ᱡᱟᱸᱜᱟ ᱦᱚᱸ ᱢᱚᱪᱠᱟᱣ ᱮᱱᱟ ᱟᱨ ᱚᱸᱰᱮ ᱟᱹᱰᱤ ᱢᱚᱡᱽ ᱡᱟᱠ ᱡᱚᱢᱚᱠ ᱧᱮᱞ ᱞᱮᱠᱟᱱ ᱡᱟᱭᱜᱟ ᱛᱟᱦᱮᱸ ᱠᱟᱱᱟ ᱟᱨ ᱤᱧ ᱵᱟᱝ ᱤᱧ ᱛᱟᱲᱟᱢ ᱫᱟᱲᱮᱭᱟᱜ ᱠᱟᱱ ᱛᱟᱦᱮᱱᱟ ᱟᱨ ᱚᱱᱠᱟ ᱛᱮᱜᱮ ᱤᱧ ᱪᱷᱚᱵᱤᱧ ᱦᱟᱛᱟᱣ ᱞᱮᱫᱟ ᱟᱨ ᱚᱱᱟ ᱪᱤᱛᱟᱹᱨ ᱤᱧ ᱠᱞᱤᱠ ᱞᱮᱫᱼᱟ ᱚᱱᱟ ᱵᱩᱨᱩ ᱨᱮᱱᱟᱜ ᱪᱤᱛᱟᱹᱨ ᱟᱹᱰᱤ ᱢᱚᱡᱽ ᱛᱟᱦᱮᱸ ᱞᱮᱱᱟ ᱟᱨ ᱚᱲᱟᱜ ᱨᱮᱱ ᱦᱚᱲ ᱤᱧ ᱯᱷᱳᱱ ᱟᱛᱮᱫ ᱤᱧ ᱦᱚᱦᱚᱣᱟᱜ ᱠᱚᱣᱟ ᱡᱟᱛᱮ ᱤᱧ ᱠᱚ ᱤᱫᱤᱧ ᱚᱲᱟᱜ ᱦᱮᱡ ᱯᱚᱨ ᱤᱧ ᱚᱱᱟ ᱪᱤᱛᱟᱹᱨᱤᱧ ᱯᱳᱥᱴ ᱞᱮᱜᱼᱟ ᱯᱷᱮᱹᱥᱵᱩᱠ ᱨᱮ ᱡᱟᱦᱟᱸ ᱟᱹᱰᱤᱜᱮ ᱢᱚᱡᱽ ᱧᱮᱞᱚᱜ ᱠᱟᱱ ᱛᱟᱦᱮᱱᱟ